ᱠᱩᱠᱞᱤ ᱞᱮᱠᱟᱛᱮ ᱢᱚᱬᱮ ᱜᱚᱴᱮᱡ ᱫᱤᱥᱚᱢ ᱨᱮᱱᱟᱜ ᱧᱩᱛᱩᱢ ᱤᱧ ᱞᱟᱹᱭ ᱮᱫᱟ

ᱵᱷᱟᱨᱚᱛ

ᱯᱟᱹᱠᱤᱥᱛᱟᱱ ᱯᱮ ᱪᱟᱭᱱᱟ ᱯᱩᱱ ᱟᱢᱮᱨᱤᱠᱟ ᱟᱨ ᱢᱚᱬᱮ ᱫᱚ ᱦᱩᱭᱩᱜ ᱠᱟᱱᱟ ᱟᱨᱡᱮᱱᱴᱤᱱᱟ